ᱱᱚᱣᱟ ᱵᱷᱤᱰᱤᱭᱳ ᱠᱚᱱᱯᱷᱟᱨᱮᱱᱥ ᱫᱚ ᱱᱟᱜ ᱡᱷᱚᱛᱚ ᱠᱷᱚᱱ ᱢᱟᱲᱟᱝ ᱫᱚ ᱡᱟᱵᱽ ᱞᱚᱠᱰᱟᱣᱩᱱ ᱞᱟᱜᱟᱣ ᱞᱮᱱᱟ ᱩᱱᱡᱚᱠᱷᱚᱱ ᱠᱷᱚᱱ ᱜᱮ ᱱᱟᱜ ᱮᱦᱚᱵ ᱦᱩᱭ ᱟᱠᱟᱱᱟ ᱚᱲᱟᱜ ᱠᱷᱚᱱ ᱦᱚᱲ ᱠᱚ ᱵᱟᱠᱚ ᱳᱰᱳᱠ ᱦᱚᱪᱚᱣᱟᱵᱚᱱ ᱠᱟᱱ ᱛᱟᱦᱮᱱᱟ ᱚᱠᱟ ᱦᱚᱸ ᱢᱟᱱᱮ ᱥᱮᱱ ᱵᱟᱝᱟ ᱩᱱ ᱡᱚᱠᱷᱚᱱ ᱜᱮ ᱱᱚᱣᱟ ᱠᱚᱫᱚ ᱠᱚᱨᱟᱣ ᱦᱩᱭᱩᱜ ᱠᱟᱱ ᱛᱟᱦᱮᱱ ᱟᱫᱚ ᱯᱷᱳᱱ ᱠᱚᱛᱮᱢᱟ ᱞᱮ ᱠᱟᱛᱷᱟ ᱵᱟᱲᱟᱜ ᱠᱟᱱ ᱜᱮᱭᱟ ᱟᱫᱚ ᱚᱲᱟᱜ ᱦᱚᱲᱤᱧ ᱢᱮᱛᱟ ᱠᱚ ᱠᱟᱱᱟ ᱤᱭᱟᱹ ᱧᱮᱯᱮᱞ ᱥᱟᱹᱱᱟᱹᱧ ᱠᱟᱱᱟ ᱚᱲᱟᱜ ᱦᱚᱲ ᱠᱚ ᱥᱟᱞᱟᱜ ᱵᱚᱭᱦᱟ ᱠᱚ ᱥᱟᱞᱟᱜ ᱠᱟᱹᱴᱤᱡ ᱪᱮᱫ ᱞᱮᱠᱟ ᱠᱚᱱᱯᱷᱟᱨᱮᱱᱥ ᱵᱷᱤᱰᱤᱭᱳ ᱠᱚᱞ ᱟᱹᱧᱯᱮ ᱞᱟᱜᱟᱣ ᱫᱤᱧᱟᱹᱠᱚ ᱟᱨ ᱦᱟᱱᱛᱮ ᱠᱷᱚᱱ ᱞᱤᱝᱠ ᱠᱚ ᱵᱷᱮᱡᱟ ᱠᱮᱜᱼᱟ ᱫᱟᱹᱭ ᱛᱟᱠᱚ ᱠᱚ ᱵᱚᱭᱦᱟ ᱠᱚ ᱟᱨ ᱟᱹᱰᱤ ᱦᱚᱲ ᱚᱸᱰᱮ ᱢᱟᱱᱮ ᱠᱚᱱᱯᱷᱨᱮᱱᱥ ᱠᱟᱛᱮᱫ ᱞᱮ ᱠᱟᱛᱟᱭᱮᱱᱟ ᱩᱱᱡᱚᱠᱷᱚᱱ ᱟᱫᱚ ᱟᱹᱰᱤ ᱠᱩᱥᱤᱧ ᱵᱩᱡᱷᱟᱹᱣ ᱠᱮᱫᱟ ᱡᱷᱚᱛᱚ ᱦᱚᱲᱤᱧ ᱧᱮᱞ ᱧᱟᱢ ᱠᱮᱫ ᱠᱚᱣᱟ ᱩᱱᱠᱷᱚᱱᱜᱮ ᱫᱚᱢᱮ ᱠᱩᱥᱤᱧ ᱵᱩᱡᱷᱟᱹᱣ ᱠᱮᱜᱼᱟ ᱟᱨ ᱩᱱᱠᱷᱚᱱ ᱜᱮ ᱱᱤᱛᱳᱜ ᱫᱚ ᱞᱟᱹᱭ ᱟᱫᱤᱧᱟᱠᱚ ᱪᱮᱫ ᱠᱮᱜ ᱟᱹᱧ ᱵᱷᱤᱰᱤᱭᱳ ᱠᱚᱱᱯᱷᱟᱨᱮᱱᱥ ᱡᱟᱵᱽ ᱡᱚᱵᱽᱜᱮ ᱢᱟᱱᱮ ᱠᱟᱛᱷᱟᱜ ᱥᱟᱹᱱᱟᱹᱧᱟ ᱩᱱ ᱡᱚᱠᱷᱚᱱ ᱜᱮᱞᱮ ᱠᱟᱛᱷᱟᱜᱼᱟ ᱟᱨ ᱱᱤᱛᱳᱜ ᱱᱚᱣᱟ ᱴᱮᱠᱱᱳᱞᱚᱡᱤ ᱴᱮᱠᱱᱤᱠ ᱡᱩᱜᱽ ᱢᱟᱱᱮ ᱱᱤᱛᱳᱜ ᱠᱚ ᱮᱛᱚᱦᱚᱵ ᱟᱠᱟᱜᱼᱟ ᱢᱟᱱᱮ ᱟᱹᱰᱤ ᱪᱮᱦᱨᱟ ᱵᱩᱡᱷᱟᱹᱜ ᱠᱟᱱᱟ ᱡᱷᱚᱛᱚᱣᱟᱜ ᱮᱢ ᱠᱚᱨᱟᱣ ᱫᱟᱲᱮᱭᱟᱜᱼᱟᱢ ᱧᱮᱯᱮᱞᱟᱢ ᱧᱟᱯᱟᱢᱟᱢ ᱨᱚᱯᱚᱲᱟᱢ ᱦᱚᱲ ᱥᱟᱞᱟᱜ ᱟᱨ ᱤᱭᱟᱹ ᱢᱟᱱᱮ ᱵᱟᱢ ᱥᱮᱱ ᱫᱟᱲᱮᱭᱟᱜ ᱨᱮᱦᱚᱸᱢ ᱨᱚᱯᱚᱲ ᱫᱟᱲᱮᱭᱟᱜᱼᱟ ᱡᱷᱚᱛᱚ ᱦᱚᱲ ᱥᱟᱞᱟᱜ ᱚᱲᱟᱜ ᱦᱚᱲ ᱠᱚᱢ ᱧᱮᱞ ᱧᱟᱢ ᱫᱟᱲᱮᱭᱟᱠᱚᱣᱟ ᱟᱫᱚ ᱱᱚᱣᱟ ᱠᱚ ᱧᱮᱞ ᱠᱟᱛᱮᱫ ᱜᱮ ᱤᱧ ᱫᱚ ᱟᱹᱰᱤ ᱵᱷᱟᱹᱜᱤᱧ ᱵᱩᱡᱷᱟᱹᱣ ᱠᱮᱜᱼᱟ ᱟᱹᱰᱤ ᱨᱟᱹᱥᱠᱟᱹᱧ ᱵᱩᱡᱷᱟᱹᱣᱟ ᱟᱨ ᱫᱤᱱᱜᱮ ᱱᱤᱛᱳᱜ ᱫᱚᱧ ᱠᱟᱛᱷᱟᱜᱼᱟ ᱵᱷᱤᱰᱤᱭᱳ ᱠᱚᱞ ᱠᱟᱛᱮᱫ ᱚᱲᱟᱜ ᱦᱚᱲ ᱠᱚ ᱥᱟᱞᱟᱜ